ᱤᱯᱤᱞ ᱟᱨ ᱢᱚᱦᱟ ᱡᱮᱜᱮᱫ ᱯᱟᱲᱦᱟᱣ ᱠᱷᱚᱱ ᱟᱵᱚ ᱵᱚᱱ ᱪᱮᱫ ᱫᱟᱲᱮᱭᱟᱜᱼᱟ ᱥᱤᱧ ᱟᱨ ᱧᱤᱫᱟᱹ ᱤᱱᱟᱹ ᱪᱟᱲᱟ ᱦᱚᱸ ᱚᱠᱟ ᱥᱮᱫ ᱪᱮᱫ ᱠᱟᱱᱟ ᱩᱛᱛᱚᱨ ᱥᱮ ᱫᱚᱠᱽᱠᱷᱤᱱ ᱚᱱᱟ ᱦᱚᱵᱚᱱ ᱵᱩᱡ ᱫᱟᱲᱮᱭᱟᱜᱼᱟ ᱚᱠᱟ ᱪᱟᱸᱫᱳ ᱪᱟᱞᱟᱜ ᱠᱟᱱᱟ ᱱᱤᱭᱟᱹ ᱦᱚᱵᱚᱱ ᱵᱩᱡ ᱫᱟᱲᱮᱭᱟᱜᱼᱟ ᱢᱚᱦᱟ ᱡᱮᱜᱮᱫ ᱠᱷᱚᱱ ᱦᱚᱸ ᱵᱟᱰᱟᱭ ᱧᱟᱢᱚᱜᱼᱟ ᱛᱮᱨᱫᱮᱡ ᱢᱟᱨᱥᱟᱞ ᱤᱯᱤᱞ ᱧᱮᱞ ᱠᱟᱛᱮᱫ ᱦᱚᱸ ᱵᱩᱡᱷᱟᱹᱜᱼᱟ ᱥᱤᱧ ᱧᱤᱫᱟᱹ